ᱦᱮᱞᱳ ᱜᱟᱛᱮ ᱠᱚ ᱟᱻᱨ ᱨᱟᱢᱚ ᱚᱠᱟᱞᱮᱠᱟ ᱢᱮᱱᱟᱜ ᱱᱟᱯᱟᱭ ᱜᱮᱛᱚ ᱦᱚᱸ ᱱᱟᱯᱟᱭ ᱫᱷᱟᱨᱟ ᱤᱧᱦᱚᱸ ᱱᱟᱯᱟᱭ ᱫᱷᱟᱨᱟᱜᱮ ᱢᱤᱱᱟᱹᱧᱟ ᱟᱢ ᱫᱚ ᱚᱻ ᱦᱚ ᱚᱱᱟ ᱱᱟᱯᱟᱭ ᱠᱟᱛᱷᱟ ᱛᱚᱵᱮ ᱛᱮᱦᱮᱧ ᱫᱚ ᱦᱟᱱᱟ ᱠᱚᱴᱚᱠ ᱵᱟᱡᱟᱨ ᱥᱮᱫ ᱞᱟᱝ ᱪᱟᱞᱟᱣ ᱧᱚᱜᱼᱟ

ᱱᱚᱣᱟ ᱥᱚᱢᱩᱫᱨᱚ ᱠᱚ ᱠᱚᱞᱟᱝ ᱧᱮᱞ ᱟᱹᱜᱩ ᱧᱚᱜᱟ ᱟᱨ ᱡᱩᱫᱤ ᱞᱟᱝ ᱪᱟᱞᱟᱜ ᱟᱞᱟᱝ ᱜᱟᱹᱰᱤ ᱵᱷᱟᱲᱟ ᱠᱚ ᱛᱤᱱᱟᱹᱜ ᱜᱟᱱ ᱫᱚᱨᱠᱟᱨᱚᱜᱼᱟ ᱚᱱᱟ ᱠᱚ ᱠᱟᱹᱴᱤᱡ ᱞᱟᱹᱭ ᱧᱚᱜ ᱟᱹᱧᱢᱮ ᱤᱧᱢᱟ ᱵᱟᱹᱧ ᱪᱟᱞᱟᱣ ᱵᱟᱲᱟᱣ ᱠᱟᱱᱟ ᱟᱨ ᱟᱢᱢᱟ ᱡᱟᱦᱚ ᱚᱱᱛᱮᱨᱮᱢ ᱪᱟᱞᱟᱣ ᱞᱮᱱᱟ ᱚᱱᱛᱮᱨᱮᱢ ᱚᱞᱚᱜ ᱠᱟᱱ ᱛᱟᱦᱮᱱᱟ ᱵᱷᱟᱲᱟ ᱠᱚ ᱛᱤᱱᱟᱹᱜ ᱜᱟᱱ ᱫᱚᱨᱠᱟᱨᱚᱜᱼᱟ ᱞᱟᱹᱭ ᱧᱚᱜᱽᱢᱮ ᱠᱟᱹᱴᱤᱡ ᱟᱪᱪᱷᱟ ᱴᱷᱤᱠ ᱜᱮᱭᱟ ᱚᱱᱟ ᱦᱚᱸ ᱛᱚᱵᱮ ᱠᱷᱟᱱ ᱛᱚᱵᱮ ᱠᱷᱟᱱ ᱦᱤᱡᱩᱜ ᱢᱚᱝᱜᱚᱞ ᱵᱟᱨ ᱥᱮᱫ ᱪᱟᱞᱟᱜ ᱟᱞᱟᱝ ᱪᱟᱞᱟᱣ ᱠᱟᱛᱮ ᱟᱨ ᱤᱧ ᱦᱚᱸ ᱚᱱᱟ ᱚᱱᱛᱮᱨᱮ ᱪᱤᱲᱤᱭᱟ ᱠᱷᱟᱱᱟ ᱠᱚ ᱢᱮᱱᱟᱜᱼᱟ ᱚᱱᱟ ᱠᱚ ᱠᱟᱹᱴᱤᱡ ᱤᱧ ᱧᱮᱞ ᱟᱹᱜᱩ ᱵᱟᱲᱟ ᱧᱚᱜᱟ ᱚᱱᱟ ᱤᱭᱟᱹᱠᱚ ᱚᱱᱟ ᱯᱟᱨᱟᱫᱤᱯ ᱠᱚ ᱚᱱᱟ ᱥᱚᱢᱩᱫᱨᱚ ᱠᱚᱠᱚ ᱠᱟᱹᱴᱤᱡ ᱚᱱᱟ ᱫᱚᱨᱭᱟ ᱠᱚᱧ ᱧᱮᱞ ᱟᱹᱜᱩ ᱧᱚᱜᱟ ᱪᱮᱫ ᱞᱮᱠᱟ ᱢᱟᱱᱮ ᱤᱧᱦᱚᱸ ᱵᱟᱹᱧ ᱧᱮᱞ ᱠᱟᱜᱼᱟ ᱟᱪᱪᱷᱟ ᱛᱚᱵᱮ ᱚᱱᱟᱻ ᱱᱟᱯᱟᱭ ᱜᱮᱭᱟ ᱦᱟᱸᱜ ᱛᱚᱵᱮ ᱠᱷᱟᱱ ᱛᱚᱵᱮᱞᱟᱝ ᱪᱟᱞᱟᱣ ᱩᱛᱟᱹᱨᱚᱜ ᱜᱮᱭᱟ ᱦᱳᱭ ᱛᱚᱵᱮ ᱟᱨ ᱜᱟᱹᱰᱤᱻ ᱠᱚᱨᱮᱱᱟᱜ ᱵᱷᱟᱲᱟ ᱠᱚ ᱟᱨ ᱡᱚᱢᱧᱩ ᱠᱚ ᱛᱤᱱᱟᱹᱜ ᱜᱟᱱ ᱠᱷᱚᱨᱪᱚᱜᱼᱟ ᱛᱚᱵᱮ ᱚᱱᱟ ᱠᱚᱫᱚ ᱱᱟᱜ ᱤᱧ ᱡᱚᱜᱟᱲᱟ ᱱᱟᱜ ᱟᱨ ᱡᱚᱢ ᱧᱩ ᱠᱚᱫᱚ ᱚᱠᱟᱨᱮᱞᱟᱝ ᱡᱚᱢᱟ ᱵᱚᱥ ᱨᱮᱜᱮ ᱪᱮ ᱦᱳᱴᱮᱞ ᱟᱪᱪᱷᱟ ᱦᱳᱴᱮᱞ ᱠᱚᱨᱮᱜᱮ ᱡᱮᱢᱚᱱ ᱛᱚᱵᱮ ᱱᱟᱯᱟᱭ ᱵᱟᱲᱟᱜᱮ ᱟᱢᱦᱚᱸ ᱱᱟᱯᱟᱭ ᱫᱷᱟᱨᱜᱮ ᱢᱮᱱᱟᱢᱟ ᱛᱚ ᱦᱚᱸ ᱱᱟᱯᱟᱭ ᱫᱷᱟᱨᱟᱜᱮ ᱛᱚᱵᱮ ᱠᱷᱟᱱ ᱤᱱᱟᱹ ᱛᱤᱱᱟᱹᱜ ᱵᱟᱡᱮ ᱞᱮᱠᱟᱞᱟᱝ ᱚᱰᱚᱠᱚᱜᱼᱟ ᱤᱱᱟᱹ ᱱᱚ ᱵᱟᱡᱮ ᱧᱤᱫᱟᱹ ᱱᱚ ᱵᱟᱡᱮ ᱞᱮᱠᱟ ᱟᱪᱪᱷᱟ ᱛᱚᱵᱮ ᱱᱚᱵᱟᱡᱮ ᱞᱮᱠᱟ ᱴᱷᱤᱠᱟ ᱛᱚ ᱛᱚᱵᱮ ᱤᱧ ᱱᱟᱦᱟᱜ ᱱᱚᱰᱮᱧ ᱰᱮᱡᱚᱜ ᱠᱟᱱᱟ ᱟᱨ ᱟᱢᱱᱟᱦᱟᱜ ᱚᱱᱛᱮ ᱵᱤᱥᱤᱻ ᱛᱤᱱᱟᱹᱜ ᱦᱟᱱᱟ ᱤᱭᱟᱹ ᱥᱮᱫ ᱛᱮᱱᱟᱜ ᱨᱮ ᱫᱮᱡᱚᱜᱼᱢᱮ ᱵᱟᱜᱟᱱ ᱥᱮᱫ ᱨᱮ ᱛᱚᱵᱮ ᱠᱷᱟᱱ ᱠᱟᱛᱷᱟ ᱠᱚ ᱜᱚᱴᱟ ᱴᱷᱟᱹᱣᱠᱟᱹᱣᱱᱟ ᱛᱚ ᱟᱪᱪᱷᱟ ᱛᱚᱵᱮ ᱪᱟᱞᱟᱜ ᱟᱞᱟᱰᱝ ᱦᱟᱸᱜ ᱤᱧᱟᱹᱜ ᱱᱚᱰᱮ ᱠᱷᱚᱡ ᱤᱧ ᱫᱮᱡ ᱮᱱᱠᱷᱟᱱ ᱯᱷᱳᱱᱟᱹᱢᱟᱹᱧ ᱱᱟᱦᱟᱜ ᱟᱪᱪᱷᱟ ᱛᱚᱵᱮ ᱴᱷᱤᱠ ᱜᱮᱭᱟ ᱢᱟ ᱛᱚᱵᱮᱠᱷᱟᱱ ᱤᱱᱠᱟᱹ ᱫᱷᱟᱨᱟ ᱜᱮᱞᱟᱝ ᱨᱚᱯᱚᱲᱟ ᱪᱮ ᱟᱨ ᱪᱮᱫᱠᱚ ᱦᱚᱭ ᱛᱚᱵᱮ ᱟᱪᱪᱷᱟ ᱡᱚᱛᱚᱣᱟᱜ ᱱᱟᱦᱟᱜ ᱞᱩᱜᱽᱲᱤ ᱞᱟᱯᱚᱜ ᱠᱚ ᱡᱚᱛᱚᱣᱟᱜ ᱤᱧ ᱥᱟᱢᱵᱟᱣ ᱠᱟᱜᱼᱟ

ᱤᱧ ᱫᱮᱡ ᱞᱮᱱᱠᱷᱟᱱ ᱯᱷᱳᱱᱟᱹᱟᱢᱟᱹᱧ ᱦᱟᱸᱜ ᱛᱚᱵᱮ ᱦᱚᱸ ᱛᱚᱵᱮ ᱱᱟᱦᱟᱜ ᱤᱧ ᱛᱚᱵᱮ ᱱᱟᱜ ᱚᱱᱮ ᱚᱱᱠᱟ ᱛᱟᱞᱟᱝ ᱤᱱᱠᱟᱹ ᱫᱷᱟᱨᱟᱜᱮ ᱟᱨ ᱨᱚᱯᱚᱲᱟᱞᱟᱝ ᱟᱨ ᱪᱮᱫ ᱛᱚᱵᱮ ᱟᱪᱪᱷᱟ ᱴᱷᱤᱠ ᱜᱮᱭᱟ ᱨᱮᱰᱤ ᱠᱚᱜ ᱠᱟᱱᱟ ᱦᱟᱸᱜ ᱤᱧ ᱫᱮᱡ ᱮᱱᱠᱷᱟᱱ ᱯᱷᱳᱱᱟᱢᱟ ᱧ ᱦᱟᱸᱜ ᱛᱚᱵᱮ ᱦᱳ ᱱᱟᱯᱟᱭᱜᱮ ᱛᱚᱵᱮ ᱡᱚᱛᱚ ᱢᱟᱛᱚᱵᱮ ᱡᱚᱴᱟ ᱡᱚᱦᱟᱨ ᱜᱮ